ᱦᱮᱞᱳ ᱦᱮᱸ ᱡᱚᱦᱟᱨ ᱜᱮ ᱞᱟᱹᱭ ᱢᱮ

ᱤᱧᱟᱹᱜ ᱮᱠᱟᱰᱮᱢᱤᱠ ᱞᱟᱹᱜᱤᱫ ᱮᱠᱟᱰᱮᱢᱤᱠ ᱨᱮ ᱵᱷᱚᱨᱛᱤ ᱞᱟᱹᱜᱤᱫ ᱛᱮ ᱵᱮᱥᱤ ᱠᱤᱪᱷᱩ ᱫᱚ ᱵᱟᱝ ᱞᱟᱜᱟᱜᱼᱟ ᱡᱟᱸᱦᱟ ᱜᱟᱛᱮᱜ ᱞᱟᱹᱜᱤᱫ ᱛᱮ ᱯᱨᱚᱛᱷᱚᱢ ᱤᱠᱩᱵᱢᱮᱱᱴ ᱛᱟᱦᱮ ᱠᱟᱱᱟ ᱡᱟᱨᱥᱤ ᱯᱮᱱᱴ ᱟᱸᱜᱽᱨᱚᱵ ᱯᱮᱱᱴ ᱟᱨ ᱡᱩᱛᱳ ᱥᱩᱥ ᱟᱨ ᱤᱥᱠᱤᱱ ᱜᱟᱨᱰ ᱠᱚ ᱛᱟᱦᱮᱱ ᱠᱷᱟᱱ ᱦᱚᱸ ᱵᱮᱥ ᱜᱮ ᱛᱳ ᱚᱱᱟ ᱠᱚᱫᱚ ᱞᱟᱜᱟᱜ ᱜᱮᱭᱟ ᱚᱱᱟ ᱵᱟᱝᱠᱷᱟᱱ ᱫᱚ ᱴᱟ ᱰᱤ ᱨᱮᱫᱚ ᱮᱱᱴᱤᱨᱤ ᱵᱟᱝ ᱜᱟᱱᱚᱜ ᱜᱮᱭᱟ ᱟᱨ ᱚᱱᱟ ᱠᱚ ᱵᱟᱠᱷᱨᱟ ᱠᱷᱚᱱᱟᱜ ᱟᱨ ᱡᱟᱸᱦᱟᱱᱟᱜ ᱵᱟᱲᱟᱭ ᱯᱷᱤᱥ ᱫᱚ ᱯᱷᱳᱱ ᱛᱮᱫᱚ ᱵᱟᱝ ᱞᱟᱹᱭ ᱜᱟᱱᱚᱜ ᱜᱮᱭᱟ ᱠᱤᱱᱛᱩ ᱴᱟᱺᱰᱤ ᱨᱮᱜᱮ ᱜᱟᱞᱢᱟᱨᱟᱣ ᱞᱮᱠᱷᱟᱱ ᱚᱱᱟ ᱫᱚ ᱡᱩᱛᱩᱜᱼᱟ ᱡᱚᱛᱚ ᱠᱷᱚᱱᱟᱜ ᱵᱮᱥ ᱦᱩᱭᱩᱜᱼᱟ

ᱩᱱ ᱡᱚᱠᱷᱚᱡ ᱫᱚ ᱥᱟᱱᱟᱢ ᱪᱷᱚᱴᱟ ᱠᱷᱚᱱ ᱱᱚᱴᱟ ᱩᱱ ᱡᱚᱠᱷᱚᱡ ᱫᱚ ᱵᱚᱞᱮ ᱥᱟᱱᱟᱢ ᱦᱚᱲ ᱚᱵᱥᱚᱨ ᱠᱚ ᱧᱟᱢᱟ ᱜᱟᱛᱮᱜ ᱞᱟᱹᱜᱤᱫ ᱛᱮ ᱵᱟᱹᱠᱤ ᱫᱤᱱ ᱫᱚ ᱴᱤᱭᱩᱥᱚᱱ ᱠᱚ ᱛᱟᱦᱮᱱ ᱛᱟᱠᱚᱣᱟ ᱚᱱᱟ ᱞᱟᱹᱜᱤᱫ ᱛᱮ ᱵᱟᱞᱮ ᱠᱳᱪᱤᱝ ᱠᱚᱜᱮᱭᱟ ᱟᱨ ᱮᱢᱱᱤ ᱫᱤᱱ ᱦᱮᱸ ᱟᱨ ᱮᱢᱱᱤ ᱫᱤᱱ ᱫᱚ ᱡᱷᱤᱡ ᱫᱚ ᱛᱟᱦᱮᱱ ᱜᱮᱭᱟ ᱮᱢᱱᱤ ᱫᱤᱱ ᱫᱚ ᱡᱷᱤᱡ ᱫᱚ ᱛᱟᱦᱮᱱ ᱜᱮᱭᱟ ᱟᱫᱚ ᱛᱚᱠᱷᱚᱱ ᱫᱚ ᱟᱭᱩᱵ ᱵᱮᱞᱟ ᱛᱮᱦᱮᱡ ᱚᱪᱚ ᱜᱮ ᱮᱢᱱᱤ ᱠᱚ ᱜᱟᱛᱮᱜ ᱜᱤᱫᱽᱨᱟᱹ ᱜᱮ ᱴᱷᱤᱠ ᱜᱮᱭᱟ ᱢᱟ ᱛᱟᱦᱚᱞᱮ ᱜᱟᱯᱟ ᱠᱷᱚᱱ ᱮᱢ ᱦᱤᱡᱩᱜᱼᱟ ᱛᱟᱦᱚᱞᱮ